ᱤᱧ ᱦᱳᱲᱳ ᱪᱟᱥ ᱠᱟᱛᱮ ᱚᱲᱟᱜ ᱛᱤᱧ ᱟᱹᱜᱩᱭᱟ ᱠᱷᱟᱹᱨᱟᱹᱭ ᱛᱮ ᱠᱷᱟᱹᱨᱟᱹᱭᱛᱮ ᱫᱚᱦᱚ ᱠᱟᱛᱮ ᱟᱨ ᱚᱸᱰᱮ ᱦᱳᱲᱳ ᱫᱟᱞ ᱟᱞᱮ ᱚᱸᱰᱮ ᱟᱹᱰᱤ ᱜᱷᱟᱹᱲᱤᱡ ᱴᱟᱹᱭᱤᱢᱤᱧ ᱮᱢᱟ ᱴᱟᱹᱭᱤᱢ ᱮᱢ ᱠᱟᱛᱮ ᱦᱚᱲᱢᱚ ᱠᱷᱚᱡ ᱩᱫᱽᱜᱟᱹᱨ ᱫᱟᱜ ᱡᱚᱨᱚᱜᱼᱟ ᱟᱨ ᱱᱚᱛᱮ ᱵᱮᱥ ᱦᱚᱸ ᱵᱩᱡᱷᱟᱹᱜᱼᱟ ᱪᱮᱫᱟᱜ ᱥᱮ ᱡᱩᱫᱤ ᱦᱳᱲᱳ ᱟᱹᱜᱩ ᱠᱟᱛᱮ ᱵᱮᱥᱤ ᱫᱤᱱ ᱫᱚᱦᱚ ᱞᱮᱠᱷᱟᱱ ᱠᱷᱟᱹᱨᱟᱹᱭ ᱨᱮ ᱠᱷᱟᱨᱟᱯ ᱦᱩᱭ ᱫᱟᱲᱮᱭᱟᱜᱼᱟ ᱦᱳᱲᱳ ᱚᱱᱟᱛᱮ ᱞᱚᱜᱚᱱ ᱦᱚᱸ ᱫᱟᱞ ᱫᱚᱨᱠᱟᱨ ᱟᱹᱜᱩ ᱠᱟᱛᱮᱱ ᱵᱮᱥᱤ ᱜᱷᱟᱹᱲᱤᱡ ᱵᱮᱥᱤ ᱫᱤᱱ ᱵᱟᱝ ᱫᱚᱦᱚ ᱠᱟᱛᱮᱱ ᱡᱚᱠᱷᱚᱱ ᱞᱚᱜᱚᱱ ᱠᱟᱹᱢᱤ ᱠᱚ ᱢᱟᱲᱟᱝ ᱥᱮᱱ ᱩᱭᱦᱟᱹᱨ ᱠᱟᱛᱮᱱ ᱞᱚᱜᱚᱱ ᱦᱳᱲᱳ ᱫᱟᱞ ᱦᱩᱭᱩᱜᱼᱟ ᱚᱱᱟᱛᱮ ᱚᱲᱟᱜ ᱟᱹᱜᱩ ᱠᱟᱛᱮᱱ ᱵᱮᱥᱤ ᱠᱷᱚᱱ ᱵᱮᱥᱤ ᱴᱟᱹᱭᱤᱢ ᱞᱮ ᱮᱢᱟ ᱠᱷᱟᱹᱨᱟᱹᱭ ᱨᱮ ᱪᱮᱫᱟᱜ ᱥᱮ ᱫᱟᱜ ᱠᱚ ᱦᱮᱡ ᱞᱮᱱᱠᱷᱟᱱ ᱦᱳᱲᱳ ᱠᱚ ᱦᱳᱲᱳ ᱠᱚ ᱠᱷᱟᱨᱟᱯ ᱫᱟᱲᱮᱭᱟᱜᱼᱟ ᱚᱱᱟᱛᱮ ᱦᱳᱲᱳ ᱞᱮ ᱟᱹᱜᱩ ᱞᱮᱠᱷᱟᱱ ᱞᱚᱜᱚᱱ ᱠᱷᱚᱱ ᱞᱚᱜᱚᱱ ᱠᱩᱨᱩᱢᱩᱴᱩ ᱞᱮ ᱪᱷᱩᱴᱟᱹᱣ ᱠᱚᱜᱼᱟ